ᱦᱮᱸ ᱦᱮᱞᱳ ᱦᱮᱸ ᱦᱮᱸ ᱦᱮᱸ ᱦᱮᱸ ᱤᱧ ᱠᱟᱱ ᱜᱤᱭᱟᱹᱧ ᱢᱟᱹᱡᱷᱤ ᱦᱟᱲᱟᱢ ᱫᱚ ᱦᱩᱸ ᱦᱩᱸ ᱦᱮᱸ ᱦᱮᱸ ᱯᱚᱥᱪᱤᱢ ᱦᱮᱸ ᱟᱞᱮ ᱱᱚᱛᱮ ᱠᱷᱚᱱ ᱫᱚ ᱟᱭᱢᱟ ᱦᱚᱲ ᱜᱟᱱ ᱜᱤᱫᱽᱨᱟᱹ ᱠᱚ ᱵᱟ ᱟᱭᱢᱟ ᱦᱚᱲ ᱵᱟᱹᱦᱩᱣᱟᱱ ᱠᱚᱲᱟ ᱠᱚᱠᱚ ᱪᱟᱞᱟᱜ ᱠᱟᱱᱟ ᱟᱫᱚ ᱠᱤᱪᱷᱩ ᱡᱟᱦᱟᱸᱭ ᱫᱚ ᱰᱟᱺᱜᱽᱣᱟᱹ ᱠᱚᱲᱟ ᱠᱚ ᱢᱮᱱᱟᱜ ᱠᱚᱣᱟ ᱩᱱᱠᱩ ᱫᱚ ᱯᱟᱲᱦᱟᱜ ᱠᱷᱟᱹᱛᱤᱨ ᱛᱮᱠᱚ ᱪᱟᱞᱟᱜ ᱠᱟᱱᱟ ᱟᱨ ᱚᱠᱚᱭ ᱠᱚᱫᱚ ᱵᱟᱹᱦᱩᱣᱟᱱ ᱠᱚᱲᱟ ᱠᱚ ᱵᱟ ᱵᱟᱵᱟ ᱦᱚᱲ ᱠᱚ ᱢᱮᱱᱟᱜ ᱠᱚᱣᱟ ᱩᱱᱠᱩ ᱫᱚ ᱟᱭᱢᱟ ᱦᱚᱲ ᱟᱨᱛᱷᱤᱠ ᱚᱵᱚᱥᱛᱷᱟ ᱵᱟ ᱨᱳᱡᱽᱜᱟᱨ ᱵᱟᱹᱱᱩᱜᱼᱟ ᱟᱞᱮ ᱱᱚᱛᱮᱨᱮ ᱟᱨ ᱯᱚᱨᱤᱥᱛᱷᱤᱛᱤ ᱦᱚᱸ ᱟᱹᱰᱤ ᱵᱟᱹᱲᱤᱡ ᱜᱮᱭᱟ ᱥᱮᱨᱚᱠᱚᱢ ᱟᱞᱮ ᱥᱮᱫ ᱱᱮᱛᱟᱨ ᱫᱚ ᱩᱱᱱᱚᱭᱚᱱ ᱵᱟᱹᱱᱩᱜᱼᱟ ᱚᱱᱟ ᱞᱟᱹᱜᱤᱫ ᱛᱮ ᱨᱳᱡᱽᱜᱟᱨ ᱚᱱᱟ ᱨᱳᱡᱽᱜᱟᱨ ᱵᱟᱝ ᱯᱚᱥᱟᱣᱟᱠᱚ ᱠᱟᱱᱟ ᱚᱱᱟ ᱠᱷᱚᱱᱟᱜ ᱛᱮ ᱩᱱᱠᱩ ᱵᱟᱹᱦᱩᱣᱟᱱ ᱠᱚᱲᱟ ᱥᱮ ᱵᱟᱵᱟ ᱦᱚᱲ ᱠᱚ ᱢᱮᱱᱟᱜ ᱠᱚᱣᱟ ᱩᱱᱠᱩ ᱫᱚ ᱠᱟᱹᱢᱤ ᱠᱷᱟᱹᱛᱤᱨ ᱠᱚ ᱪᱟᱞᱟᱜ ᱠᱟᱱᱟ ᱟᱨ ᱠᱤᱪᱷᱩ ᱠᱤᱪᱷᱩ ᱦᱚᱲ ᱫᱚ ᱢᱮᱱᱟᱜ ᱠᱚᱣᱟ ᱪᱮᱫ ᱱᱚᱛᱮ ᱠᱚ ᱧᱮᱞᱮᱫᱟ ᱡᱮ ᱯᱚᱨᱤᱥᱛᱷᱤᱛᱤ ᱮᱠᱫᱚᱢ ᱵᱟᱡᱮ ᱜᱮᱭᱟ ᱚᱱᱟ ᱞᱟᱹᱜᱤᱫ ᱵᱟᱨᱦᱮ ᱠᱟᱹᱢᱤ ᱠᱟᱛᱮ ᱪᱟᱞᱟᱜ ᱵᱟᱨᱦᱮ ᱠᱟᱹᱢᱤ ᱪᱟᱞᱟᱣ ᱠᱟᱛᱮᱫ ᱚᱱᱛᱮ ᱨᱮᱜᱮ ᱠᱚ ᱵᱟᱥᱟ ᱩᱛᱟᱹᱨᱚ ᱠᱟᱱᱟ ᱚᱱᱛᱮ ᱨᱮᱜᱮ ᱵᱟᱹᱦᱩ ᱡᱚᱱᱚᱜ ᱠᱟᱱᱟ ᱠᱚ ᱟᱨ ᱚᱱᱛᱮ ᱨᱮᱜᱮ ᱠᱚ ᱛᱟᱦᱮᱸ ᱩᱛᱟᱹᱨᱚᱜ ᱠᱟᱱᱟ ᱦᱮᱸ ᱯᱟᱲᱦᱟᱣ ᱦᱚᱸᱠᱚ ᱪᱟᱞᱟᱜ ᱠᱟᱱ ᱜᱮᱭᱟ ᱦᱮᱸ ᱦᱮᱸ ᱵᱟᱝ ᱥᱚᱢᱚᱥᱥᱟ ᱫᱚ ᱥᱚᱢᱚᱥᱥᱟ ᱫᱚ ᱦᱩᱭᱩᱜ ᱨᱮᱦᱚᱸ ᱠᱟᱨᱚᱱ ᱥᱚᱢᱚᱥᱥᱟ ᱫᱚ ᱦᱩᱭᱩᱜ ᱠᱟᱱ ᱜᱮᱭᱟ ᱡᱮᱦᱮᱛᱩ ᱢᱤᱫᱴᱮᱱ ᱟᱹᱛᱩ ᱨᱮ ᱤᱱᱟᱹᱜ ᱜᱟᱱ ᱦᱚᱲ ᱟᱭᱢᱟ ᱰᱷᱮᱨ ᱦᱚᱲ ᱟᱥᱛᱮᱼᱟᱥᱛᱮ ᱫᱷᱤᱨᱮ ᱫᱷᱤᱨᱮ ᱠᱚ ᱠᱚᱢ ᱪᱟᱵᱟᱜ ᱠᱟᱱᱟ ᱱᱤᱭᱟᱹ ᱦᱚᱸ ᱥᱚᱢᱚᱥᱥᱟ ᱠᱟᱱ ᱜᱮᱭᱟ ᱠᱤᱱᱛᱩ ᱧᱮᱞᱚᱜ ᱠᱟᱱᱟ ᱡᱮ ᱦᱚᱲ ᱫᱚ ᱱᱮᱛᱟᱨ ᱥᱮᱨᱚᱠᱚᱢ ᱵᱟᱠᱚ ᱵᱩᱡᱷᱟᱹᱣᱫᱟ ᱠᱟᱨᱚᱱ ᱡᱮᱦᱮᱛᱩ ᱩᱱᱠᱩ ᱠᱚ ᱧᱮᱞᱮᱫᱟ ᱨᱳᱡᱽᱜᱟᱨ ᱵᱟᱹᱱᱩᱜᱼᱟ ᱮᱵᱟᱨ ᱡᱚᱛᱚ ᱦᱚᱲ ᱫᱚ ᱱᱤᱡᱮᱨᱟᱜ ᱯᱚᱨᱤᱥᱛᱷᱤᱛᱤ ᱠᱚᱠᱚ ᱧᱮᱞᱫᱟ ᱱᱤᱡᱮᱨᱟᱜ ᱯᱚᱨᱤᱥᱛᱷᱤᱛᱤ ᱧᱮᱞ ᱠᱟᱛᱮᱫ ᱵᱟᱨᱦᱮ ᱠᱚ ᱪᱟᱞᱟᱜ ᱠᱟᱱᱟ ᱮᱵᱟᱨ ᱱᱤᱭᱟᱹ ᱠᱚ ᱠᱷᱚᱱᱟᱜ ᱛᱮ ᱤᱧ ᱦᱩᱧ ᱩᱝᱠᱩᱧ ᱢᱮᱛᱟᱣ ᱠᱟᱜ ᱠᱚᱣᱟ ᱡᱮ ᱱᱤᱝᱠᱟ ᱱᱤᱝᱠᱟ ᱡᱚᱛᱚ ᱦᱚᱲ ᱫᱚ ᱟᱞᱚᱯᱮ ᱪᱟᱞᱟᱜᱼᱟ ᱡᱮ ᱪᱟᱞᱟᱣ ᱞᱮᱱᱠᱷᱟᱱ ᱟᱵᱚᱣᱟᱜ ᱚᱱᱟ ᱟᱛᱩ ᱨᱮᱭᱟᱜ ᱡᱮ ᱥᱟᱱᱛᱟᱞ ᱥᱚᱢᱟᱡᱽ ᱨᱮᱭᱟᱜ ᱟᱹᱨᱤᱪᱟᱹᱞᱤ ᱠᱚ ᱚᱱᱟ ᱠᱚᱦᱚᱸ ᱱᱚᱥᱴᱚ ᱪᱟᱵᱟᱼᱟ ᱵᱟᱹᱲᱤᱡᱚᱜᱼᱟ ᱟᱨ ᱯᱚᱨᱚᱵᱚᱨᱛᱤ ᱨᱮ ᱡᱮᱜᱩᱞᱟᱹ ᱦᱚᱲ ᱢᱮᱱᱟᱜ ᱠᱚᱣᱟ ᱡᱮ ᱱᱤᱭᱟᱹ ᱮᱞᱟᱠᱟ ᱨᱮ ᱟᱵᱚ ᱮᱞᱟᱠᱟ ᱨᱮ ᱦᱚᱲ ᱦᱚᱸ ᱵᱟᱠᱚ ᱛᱟᱦᱮᱱᱟ